ᱯᱟᱹᱦᱤᱞ ᱫᱚ ᱤᱝᱨᱮᱹᱡᱽ ᱠᱚᱣᱟᱜ ᱥᱟᱥᱚᱱ ᱥᱮ ᱨᱟᱡᱽᱵᱚᱝᱥ ᱠᱚᱣᱟᱜ ᱥᱟᱥᱚᱱ ᱛᱟᱦᱮᱸᱠᱟᱱᱟ ᱡᱮᱞᱮᱠᱟ ᱯᱟᱹᱦᱤᱞ ᱫᱚ ᱤᱝᱨᱮᱹᱡᱽ ᱟᱵᱚ ᱥᱟᱱᱛᱟᱞ ᱢᱩᱰᱟᱹ ᱢᱟᱦᱞᱮ ᱥᱮ ᱮᱢᱟᱱ ᱞᱮᱠᱟᱱ ᱡᱟᱹᱛᱤ ᱠᱚᱴᱷᱮᱱ ᱩᱱᱠᱩᱣᱟᱜ ᱨᱟᱡᱽ ᱛᱟᱦᱮᱸᱠᱟᱱᱟ ᱟᱨ ᱟᱵᱚ ᱯᱚᱱᱚᱛ ᱨᱮᱫᱚ ᱟᱹᱰᱤ ᱨᱚᱠᱚᱢ ᱨᱟᱡᱟ ᱥᱮ ᱯᱨᱚᱡᱟ ᱮᱢᱟᱱ ᱠᱚᱦᱚᱸ ᱠᱚ ᱛᱟᱦᱮᱸᱠᱟᱱᱟ ᱟᱨ ᱩᱯ ᱩᱯᱡᱟᱹᱛᱤ ᱨᱮᱫᱚ ᱢᱩᱰᱟᱹ ᱢᱟᱦᱞᱮ ᱮᱢᱟᱱ ᱠᱚ ᱛᱟᱦᱮᱸᱠᱟᱱᱟ ᱟᱵᱚ ᱡᱷᱟᱨᱠᱷᱚᱱ ᱯᱚᱱᱚᱛ ᱨᱮᱫᱚ ᱟᱹᱰᱤᱜᱟᱱ ᱨᱟᱡᱽ ᱵᱚᱝ ᱥᱮ ᱤᱝᱨᱮᱹᱡᱽ ᱠᱚ ᱠᱚ ᱞᱟᱹᱲᱦᱟᱹᱭ ᱠᱷᱟᱹᱛᱤᱨ ᱟᱹᱰᱤ ᱨᱚᱠᱚᱢ ᱮᱢᱟᱱ ᱡᱤᱱᱤᱥ ᱠᱚ ᱠᱚᱨᱟᱣ ᱞᱮᱫᱼᱟ ᱡᱮᱢᱚᱱ ᱠᱤ ᱵᱤᱨ ᱵᱤᱨᱥᱟ ᱢᱩᱱᱰᱟ ᱥᱤᱫᱩ ᱠᱟᱱᱩ ᱟᱨ ᱟᱭᱢᱟ ᱞᱮᱠᱟᱱ ᱦᱚᱲ ᱠᱚᱦᱚᱸ ᱠᱚ ᱛᱟᱦᱮᱸᱠᱟᱱᱟ ᱚᱱᱟ ᱪᱤᱠᱟᱹᱛᱮ ᱟᱵᱚ ᱯᱚᱱᱚᱛ ᱫᱚ ᱟᱹᱰᱤ ᱜᱮ ᱨᱚᱠᱚᱢ ᱨᱟᱡᱽ ᱵᱚᱝᱥ ᱠᱚ ᱥᱟᱥᱚᱱ ᱞᱮᱫᱼᱟ ᱚᱱᱟ ᱪᱤᱠᱟᱹᱛᱮ ᱟᱵᱚ ᱫᱚ ᱟᱹᱰᱤ ᱠᱚ ᱥᱟᱛᱟᱣ ᱞᱮᱫ ᱵᱚᱱᱟ